ᱟᱞᱮ ᱟᱛᱳᱨᱮ ᱢᱤᱫᱴᱟᱝ ᱯᱷᱩᱴᱵᱚᱞ ᱜᱨᱟᱣᱩᱱᱰ ᱢᱮᱱᱟᱜᱼᱟ ᱡᱟᱦᱟᱸᱨᱮ ᱦᱟᱢᱮᱥᱟ ᱜᱮ ᱦᱟᱨ ᱥᱟᱞ ᱜᱮ ᱯᱷᱩᱴᱵᱚᱞ ᱴᱩᱨᱱᱟᱢᱮᱱᱴ ᱦᱩᱭᱩᱜᱼᱟ ᱚᱱᱟ ᱴᱩᱨᱱᱟᱢᱮᱱᱴ ᱨᱮ ᱵᱮᱥ ᱵᱮᱥ ᱯᱨᱟᱭᱤᱡᱽ ᱜᱮᱞᱮ ᱫᱚᱦᱚ ᱠᱟᱜᱼᱟ ᱟᱨ ᱯᱮ ᱫᱤᱱᱟᱜ ᱜᱮᱢ ᱛᱟᱦᱮᱱᱟ ᱚᱱᱟ ᱜᱮᱢ ᱨᱮ ᱡᱟᱦᱟᱸᱭ ᱯᱨᱟᱭᱤᱡᱮ ᱧᱟᱢᱟ ᱩᱱᱤ ᱫᱚ ᱵᱮᱥ ᱯᱨᱟᱭᱤᱡᱽ ᱜᱮᱞᱮ ᱫᱚᱦᱚ ᱟᱠᱟᱫ ᱫᱚᱦᱚ ᱠᱟᱜᱼᱟ ᱛᱟᱦᱚᱞᱮ ᱟᱨ ᱜᱤᱫᱟᱹᱨ ᱠᱚᱦᱚᱸ ᱥᱚᱠᱛᱚ ᱠᱚ ᱦᱤᱡᱩᱜ ᱜᱮᱭᱟ ᱧᱮᱧᱮᱞ ᱠᱚ ᱵᱟᱦᱨᱮ ᱵᱟᱨᱦᱮ ᱫᱤᱥᱚᱢ ᱨᱮᱱ ᱠᱚᱦᱚᱸ ᱠᱚ ᱦᱤᱡᱩᱜ ᱜᱮᱭᱟ ᱟᱨ ᱵᱮᱥ ᱯᱨᱟᱭᱤᱡᱽ ᱞᱮ ᱫᱚᱦᱚ ᱠᱟᱜ ᱠᱷᱟᱱ ᱫᱚ ᱩᱱᱠᱩ ᱦᱚᱸᱠᱚ ᱠᱩᱥᱤᱜ ᱜᱮᱭᱟ ᱫᱮᱞᱟ ᱵᱚᱱ ᱮᱱᱮᱡᱼᱟ ᱢᱮᱱᱛᱮ ᱚᱱᱟ ᱟᱛᱳ ᱜᱨᱟᱣᱩᱱᱰ ᱨᱮ ᱢᱮᱱᱠᱷᱟᱱ ᱫᱚ ᱯᱮᱲᱟ ᱠᱚᱦᱚᱸ ᱥᱟᱺᱜᱤᱧ ᱥᱟᱺᱜᱤᱧ ᱠᱷᱚᱱ ᱠᱚ ᱦᱮᱡ ᱠᱚᱜᱼᱟ ᱩᱱᱠᱩ ᱦᱚᱸᱠᱚ ᱢᱮᱛᱟ ᱞᱮᱭᱟ ᱫᱤᱱᱟᱹᱢ ᱥᱮᱨᱢᱟ ᱞᱮᱠᱟᱜᱮ ᱱᱚᱝᱠᱟ ᱜᱮ ᱫᱚᱦᱚᱭ ᱯᱮ ᱫᱤᱱ ᱞᱮ ᱦᱮᱡ ᱠᱟᱛᱮᱫ ᱫᱤᱱ ᱞᱮ ᱦᱮᱡ ᱧᱟᱢ ᱯᱮᱭᱟ ᱱᱚᱝᱠᱟ ᱜᱮ ᱱᱟᱣᱟ ᱥᱮᱨᱢᱟ ᱨᱮᱱ ᱟᱨ ᱱᱚᱝᱠᱟ ᱜᱮ ᱠᱩᱥᱤ ᱠᱚ ᱵᱩᱡᱷᱟᱹᱣᱟ ᱢᱮᱱᱟᱠᱚ ᱟᱞᱮ ᱞᱮ ᱦᱮᱡ ᱦᱤᱡᱩᱜ ᱢᱟ ᱟᱨ ᱟᱯᱮ ᱱᱚᱝᱠᱟ ᱜᱮ ᱯᱷᱩᱴᱵᱚᱞ ᱴᱩᱨᱱᱟᱢᱮᱱᱴ ᱫᱚᱦᱚ ᱠᱟᱜ ᱯᱮ ᱮᱱᱠᱷᱟᱱ ᱟᱞᱮ ᱟᱹᱰᱤ ᱠᱩᱥᱤ ᱞᱮ ᱵᱩᱡᱷᱟᱹᱣᱟ ᱟᱯᱮ ᱯᱮ ᱦᱚᱦᱚᱣᱟ ᱞᱮᱭᱟ ᱟᱞᱮᱞᱮ ᱦᱤᱡᱩᱜᱼᱟ ᱢᱮᱱᱠᱷᱟᱱ ᱫᱚ ᱡᱟᱦᱟᱱᱟᱜ ᱜᱮ ᱪᱮᱫ ᱦᱚᱸ ᱵᱟᱝ ᱱᱤᱭᱟᱹᱜᱤᱧ ᱢᱮᱱᱟ ᱡᱮ ᱯᱷᱩᱴᱵᱚᱞ ᱦᱚᱸ ᱟᱹᱰᱤ ᱵᱮᱥ ᱡᱤᱱᱤᱥ ᱠᱟᱱᱟ